ᱟᱵᱚᱣᱟᱜ ᱥᱚᱢᱟᱡᱽ ᱨᱮᱫᱚ ᱱᱤᱭᱟᱹ ᱢᱮᱱᱟᱜᱼᱟ ᱵᱟᱦᱟ ᱥᱚᱦᱚᱨᱟᱭ ᱥᱟᱠᱨᱟᱛ ᱮᱨᱚᱜ ᱦᱮᱸᱜᱼᱮ ᱱᱤᱭᱟᱹ ᱠᱚ ᱵᱚᱸᱜᱟᱼᱵᱩᱨᱩ ᱟᱨᱦᱚᱸ ᱮᱢᱟᱱ ᱮᱢᱟᱱ ᱦᱳᱭᱛᱳ ᱵᱟᱹᱧ ᱫᱤᱥᱟᱹ ᱫᱟᱬᱮᱭᱟᱜ ᱠᱟᱱᱟ ᱟᱨ ᱪᱮᱫ ᱠᱚ ᱢᱮᱱᱟᱜᱼᱟ ᱟᱨ ᱵᱤᱥᱮᱥ ᱠᱚᱨᱮ ᱱᱚᱸᱰᱮ ᱫᱚ ᱢᱟᱨᱟᱝ ᱯᱚᱨᱚᱵᱽ ᱫᱚ ᱥᱚᱦᱚᱨᱟᱭ ᱜᱤᱧ ᱢᱮᱱᱟ ᱥᱚᱦᱚᱨᱟᱭ ᱫᱚ ᱤᱧᱫᱚ ᱟᱹᱰᱤ ᱵᱮᱥᱛᱚ ᱜᱤᱧ ᱛᱟᱦᱮᱱᱟ ᱟᱹᱰᱤ ᱠᱷᱤᱪᱤ ᱵᱤᱪᱤ ᱜᱤᱧ ᱛᱟᱦᱮᱱᱟ ᱪᱮᱫᱟᱜ ᱥᱮ ᱮᱱᱦᱤᱞᱳᱜ ᱫᱚ ᱤᱱᱟᱹᱜ ᱩᱢ ᱦᱤᱞᱳᱜ ᱠᱷᱚᱱ ᱮᱦᱚᱵ ᱠᱟᱛᱮᱫ ᱮᱠᱫᱚᱢ ᱦᱟᱱᱮ ᱡᱟᱞᱮ ᱦᱤᱞᱳᱜ ᱫᱷᱟᱹᱵᱤᱡ ᱫᱚ ᱚᱲᱟᱜ ᱨᱮᱱᱟᱜ ᱠᱟᱹᱢᱤ ᱟᱨ ᱱᱚᱛᱮ ᱥᱟᱡᱽ ᱥᱟᱯᱲᱟᱣ ᱛᱮᱜᱮ ᱫᱤᱱ ᱫᱚ ᱯᱟᱨᱚᱢᱚᱜᱼᱟ ᱡᱮᱞᱮᱠᱟ ᱩᱢ ᱦᱤᱞᱳᱜ ᱫᱚ ᱱᱚᱜᱼᱚᱭ ᱥᱮᱛᱟᱜ ᱨᱮ ᱵᱮᱨᱮᱫ ᱠᱟᱛᱮᱫ ᱜᱮᱡ ᱜᱩᱨᱤᱡ ᱠᱟᱛᱮᱫ ᱦᱟᱱᱮ ᱯᱩᱠᱷᱨᱤ ᱨᱮ ᱛᱤᱠᱤ ᱥᱚᱵᱚᱫ ᱠᱟᱛᱮᱫ ᱟᱫᱚ ᱱᱟᱛᱮ ᱫᱷᱤᱱᱟᱹᱱ ᱵᱮᱞᱟ ᱫᱚ ᱚᱱᱮ ᱯᱷᱩᱲᱩᱜ ᱠᱩᱧ ᱨᱚᱜᱟ ᱯᱟᱛᱲᱟ ᱠᱩᱧ ᱨᱚᱜ ᱫᱚᱦᱚ ᱠᱟᱜᱼᱟ ᱵᱚᱸᱜᱟ ᱯᱷᱩᱲᱩᱜ ᱠᱩᱧ ᱨᱚᱜᱟ ᱟᱫᱚ ᱩᱱᱟᱹᱜ ᱛᱮᱜᱮ ᱧᱩᱦᱩᱢᱚᱜᱼᱟ ᱟᱫᱚ ᱚᱱᱮ ᱜᱚᱴ ᱴᱟᱹᱰᱤ ᱠᱷᱚᱱ ᱠᱚ ᱨᱩᱣᱟᱹᱲᱟ ᱟᱫᱚ ᱚᱱᱮ ᱵᱚᱸᱜᱟᱼᱵᱩᱨᱩ ᱪᱚᱰᱚᱨᱟᱠᱚ ᱚᱲᱟᱜ ᱨᱮᱱ ᱮᱱᱛᱮᱜ ᱜᱨᱤᱦᱟᱹᱛ ᱡᱟᱦᱟᱸᱭ ᱠᱷᱟᱢ ᱠᱷᱩᱱᱴᱤ ᱠᱟᱛᱮᱫ ᱫᱚᱥᱟᱨ ᱦᱤᱞᱳᱜ ᱫᱚ ᱚᱱᱮ ᱟᱨᱦᱚᱸ ᱵᱚᱸᱜᱟᱱ ᱦᱤᱞᱳᱜ ᱢᱟ ᱟᱨᱦᱚᱸ ᱟᱹᱰᱤ ᱠᱷᱤᱪᱤ ᱵᱤᱪᱤ ᱩᱱ ᱦᱤᱞᱳᱜ ᱫᱚ ᱥᱮᱛᱟᱜ ᱨᱮ ᱩᱢ ᱯᱷᱟᱨᱪᱟ ᱠᱟᱛᱮᱫ ᱟᱫᱚ ᱚᱱᱮ ᱤᱥᱤᱱ ᱥᱮᱫ ᱤᱧ ᱵᱷᱤᱲᱟᱹᱜᱼᱟ ᱤᱥᱤᱱᱟᱹᱧ ᱩᱱ ᱦᱤᱞᱳᱜ ᱫᱚ ᱟᱞᱮ ᱫᱚ ᱤᱧᱫᱚ ᱵᱤᱥᱮᱥ ᱠᱚᱨᱮ ᱵᱚᱸᱜᱟ ᱦᱤᱞᱳᱜ ᱫᱚ ᱤᱥᱤᱱ ᱵᱟᱥᱟᱝ ᱥᱟᱶᱛᱮ ᱵᱚᱸᱜᱟ ᱦᱤᱞᱳᱜ ᱫᱚ ᱟᱞᱮ ᱫᱚ ᱠᱩᱞᱦᱤ ᱥᱮᱱ ᱦᱚᱸ ᱥᱮ ᱵᱟᱦᱨᱮ ᱨᱮᱫᱚ ᱵᱟᱞᱮ ᱛᱟᱦᱮᱱᱟ ᱩᱱ ᱦᱤᱞᱳᱜ ᱫᱚ ᱚᱲᱟᱜ ᱨᱮᱜᱮᱞᱮ ᱛᱟᱦᱮᱱᱟ ᱡᱚᱢ ᱧᱩ ᱟᱨ ᱤᱥᱤᱱ ᱵᱟᱥᱟᱝ ᱱᱤᱭᱟᱹ ᱠᱚᱜᱮ ᱯᱮᱲᱟ ᱠᱚᱠᱚ ᱦᱤᱡᱩᱜ ᱦᱚᱨ ᱨᱮ ᱛᱟᱦᱮᱸᱜ ᱠᱚᱭᱚᱜ ᱠᱟᱜᱼᱟ ᱞᱮ ᱥᱟᱡᱽ ᱥᱟᱯᱲᱟᱣ ᱠᱟᱛᱮᱫ ᱫᱩᱲᱩᱵ ᱵᱟᱲᱟ ᱜᱟᱞᱢᱟᱨᱟᱣ ᱵᱟᱲᱟ ᱱᱤᱭᱟᱹ ᱠᱚᱜᱮ ᱩᱱ ᱦᱤᱞᱳᱜ ᱫᱚ ᱛᱟᱨᱯᱚᱨᱮ ᱠᱷᱩᱱᱴᱟᱹᱣ ᱦᱤᱞᱳᱜ ᱫᱚ ᱚᱱᱮ ᱜᱟᱹᱭ ᱠᱟᱰᱟ ᱵᱚᱱ ᱠᱷᱩᱱᱴᱟᱹᱣ ᱠᱚᱣᱟ ᱜᱟᱹᱭ ᱰᱟᱝᱨᱟ ᱩᱢ ᱯᱷᱟᱨᱪᱟ ᱠᱟᱛᱮᱫ ᱪᱩᱢᱟᱹᱲᱟ ᱠᱚᱞᱮ ᱩᱰᱩᱠᱚᱜᱼᱟ ᱜᱟᱹᱭ ᱪᱩᱢᱟᱹᱲᱟ ᱥᱮᱨᱮᱧ ᱫᱩᱨᱩᱢ ᱜᱤᱫᱽᱨᱟᱹ ᱠᱩᱲᱤ ᱜᱤᱫᱽᱨᱟᱹ ᱠᱚ ᱛᱟᱦᱮᱱᱟ ᱩᱱᱠᱩ ᱥᱟᱯᱲᱟᱣ ᱠᱟᱠᱚ ᱥᱟᱶᱟᱨ ᱠᱟᱠᱚ ᱯᱮᱲᱟ ᱠᱚᱠᱚ ᱛᱟᱦᱮᱱᱟ ᱩᱱᱠᱩ ᱦᱚᱸ ᱫᱟᱠᱟ ᱡᱚᱢ ᱮᱢ ᱢᱟᱱᱮ ᱥᱚᱦᱚᱨᱟᱭ ᱮᱱᱮᱡᱚᱜ ᱤᱧᱦᱚᱸ ᱢᱤᱫ ᱜᱷᱟᱹᱲᱤᱡ ᱚᱠᱛᱚᱧ ᱧᱟᱢ ᱞᱮᱠᱷᱟᱱ ᱠᱩᱞᱦᱤ ᱥᱮᱫ ᱫᱩᱧ ᱩᱰᱩᱠᱚᱜ ᱜᱮᱭᱟ ᱥᱚᱦᱚ ᱨᱟᱭ ᱦᱚᱸᱧ ᱮᱱᱮᱡᱚᱜᱼᱟ ᱥᱮᱨᱮᱧ ᱟᱹᱧ ᱟᱨᱦᱚᱸ ᱱᱚᱛᱮ ᱤᱥᱤᱱ ᱵᱟᱥᱟᱝ ᱦᱚᱸ ᱦᱩᱭᱩᱜᱼᱟ ᱦᱚᱸᱜᱼᱚ ᱱᱚᱝᱠᱟ ᱟᱨᱠᱤ ᱥᱚᱦᱚᱨᱟᱭ ᱫᱚ ᱯᱟᱨᱚᱢᱚᱜᱼᱟ ᱡᱟᱞᱮ ᱦᱤᱞᱳᱜ ᱢᱟ ᱟᱹᱰᱤ ᱨᱟᱹᱥᱠᱟᱹ ᱤᱧ ᱫᱚ ᱡᱟᱞᱮ ᱦᱤᱞᱳᱜ ᱫᱚ ᱟᱫᱚ ᱤᱥᱤᱱ ᱵᱟᱥᱟᱝ ᱠᱟᱛᱮᱫ ᱟᱫᱚ ᱚᱱᱮ ᱟᱫᱚ ᱚᱱᱮ ᱛᱤᱠᱤᱱ ᱛᱤᱠᱤᱱ ᱚᱠᱛᱮ ᱠᱷᱚᱱ ᱮᱠᱫᱚᱢ ᱦᱟᱱᱮ ᱟᱹᱭᱩᱵ ᱫᱷᱟᱹᱵᱤᱡ ᱫᱚ ᱟᱫᱚ ᱤᱧᱫᱚ ᱩᱱ ᱦᱤᱞᱳᱜ ᱫᱚ ᱠᱩᱞᱦᱤ ᱨᱮᱜᱮᱧ ᱛᱟᱦᱮᱱᱟ ᱮᱱᱮᱡ ᱥᱮᱨᱮᱧ ᱟᱹᱧ ᱥᱮ ᱟᱞᱮ ᱚᱲᱟᱜ ᱨᱮᱱ ᱦᱚᱲ ᱦᱚᱸ ᱯᱟᱹᱨᱤ ᱯᱟᱹᱨᱤᱛᱮ ᱦᱟᱹᱱᱤ ᱦᱮᱡ ᱮᱱᱟ ᱱᱩᱭᱮ ᱥᱮᱱ ᱮᱱᱟ ᱯᱮᱲᱟ ᱯᱟᱹᱲᱦᱟᱹ ᱠᱚᱠᱚ ᱦᱤᱡᱩᱜᱼᱟ ᱩᱱ ᱦᱤᱞᱳᱜ ᱫᱚ ᱟᱫᱚ ᱚᱱᱮ ᱵᱩᱜᱤ ᱡᱩᱫᱟᱹ ᱡᱚᱢ ᱧᱩ ᱥᱮᱨᱮᱧ ᱫᱩᱨᱩᱝ ᱟᱵᱚ ᱫᱚ ᱥᱮᱨᱮᱧ ᱛᱮᱦᱚᱸ ᱵᱚᱱ ᱠᱩᱞᱤᱜᱼᱟ ᱥᱮᱨᱮᱧ ᱛᱮᱦᱚᱸ ᱵᱚᱱ ᱚᱬᱦᱮᱜᱼᱟ ᱟᱫᱚ ᱦᱚᱸᱜᱼᱚ ᱱᱚᱝᱠᱟ ᱵᱟᱦᱟ ᱨᱮᱢᱟ ᱢᱮᱱᱟᱜ ᱜᱮ ᱵᱟᱦᱟ ᱢᱟ ᱟᱹᱰᱤ ᱨᱟᱹᱥᱠᱟᱹ ᱟᱱ ᱯᱚᱨᱚᱵᱽ ᱡᱟᱦᱮᱨ ᱛᱮᱞᱮ ᱪᱟᱞᱟᱜᱼᱟ ᱡᱟᱦᱮᱨ ᱛᱮ ᱥᱮᱱ ᱠᱟᱛᱮᱫ ᱚᱱᱮ ᱛᱤᱱᱟᱹᱜ ᱫᱤᱱ ᱛᱤᱱ ᱜᱷᱟᱹᱲᱤᱡ ᱱᱟᱭᱠᱮ ᱵᱟᱦᱟ ᱵᱟᱭ ᱪᱟᱞᱟ ᱩᱱ ᱜᱷᱟᱹᱲᱤᱡ ᱥᱩᱫᱽᱨᱮ ᱵᱟᱦᱟ ᱨᱮᱵᱮᱫ ᱫᱚ ᱵᱟᱝ ᱜᱟᱱᱚᱜᱼᱟ ᱟᱵᱚ ᱫᱚ ᱟᱫᱚ ᱚᱱᱮ ᱱᱟᱭᱠᱮ ᱵᱟᱦᱟ ᱡᱚᱠᱷᱚᱱᱮ ᱪᱟᱞ ᱟᱵᱚᱱᱟ ᱟᱫᱚ ᱩᱱ ᱡᱚᱠᱷᱚᱱ ᱟᱫᱚ ᱚᱱᱮ ᱥᱩᱫ ᱨᱮ ᱵᱟᱦᱟ ᱫᱚ ᱛᱚᱵᱮ ᱟᱹᱱᱤᱡ ᱵᱚᱱ ᱨᱮᱵᱮᱫᱟ ᱟᱫᱚ ᱟᱫᱚ ᱵᱟᱦᱟ ᱮᱢ ᱪᱟᱞ ᱠᱟᱛᱮᱫ ᱟᱫᱚ ᱚᱱᱮ ᱱᱟᱭᱠᱮ ᱵᱚᱱ ᱮᱱᱮᱡ ᱟᱹᱜᱩᱭᱮᱭᱟ ᱟᱭᱟᱜ ᱚᱲᱟᱜ ᱛᱮ ᱟᱫᱚ ᱚᱱᱮ ᱚᱲᱟᱜ ᱛᱮ ᱦᱮᱡ ᱠᱟᱛᱮᱫ ᱟᱫᱚ ᱩᱱᱤᱭᱟᱜ ᱪᱷᱟᱴᱠᱟ ᱨᱮ ᱮᱱᱮᱡ ᱥᱮᱨᱮᱧ ᱮᱱᱮᱡ ᱥᱮᱨᱮᱧ ᱠᱟᱛᱮᱫ ᱟᱫᱚ ᱚᱱᱮ ᱵᱚᱱ ᱮᱱᱮᱡ ᱟᱠᱷᱲᱟ ᱫᱚ ᱟᱫᱚ ᱢᱩᱪᱟᱹᱫᱚᱜᱼᱟ ᱟᱫᱚ ᱟᱯᱟᱱ ᱟᱹᱯᱤᱱ ᱚᱲᱟᱜ ᱥᱮᱱ ᱥᱮᱱ ᱠᱟᱛᱮᱫ ᱟᱫᱚ ᱡᱤᱨᱟᱹᱣ ᱵᱟᱲᱟ ᱚᱱᱠᱟᱜᱮ ᱟᱨᱦᱚᱸ ᱱᱚᱛᱮ ᱯᱟᱛᱟ ᱨᱮ ᱯᱟᱛᱟ ᱨᱮᱫᱚ ᱚᱱᱟ ᱦᱚᱸ ᱟᱹᱰᱤ ᱨᱟᱹᱥᱠᱟᱹ ᱪᱟᱹᱛ ᱵᱟᱹᱭᱥᱟᱹᱠᱷ ᱫᱤᱱ ᱦᱩᱭᱩᱜᱼᱟ ᱪᱟᱹᱛ ᱵᱟᱹᱭᱥᱟᱹᱠᱷ ᱱᱚᱜᱼᱚᱭ ᱞᱚᱞᱚ ᱥᱤᱛᱩᱝ ᱫᱤᱱ ᱜᱮ ᱡᱷᱟᱨᱞᱟ ᱡᱷᱟᱨᱞᱤ ᱥᱤᱛᱩᱝ ᱨᱮᱦᱚᱸ ᱟᱵᱚ ᱦᱚᱲ ᱡᱟᱣᱨᱟᱜ ᱟᱠᱚ ᱯᱟᱛᱟ ᱴᱟᱹᱰᱤ ᱱᱤᱭᱟᱹ ᱞᱟᱹᱜᱤᱫ ᱛᱮᱜᱮ ᱦᱚᱭᱛᱳ ᱤᱧᱫᱩᱧ ᱢᱮᱱᱟ ᱱᱚᱜᱼᱚᱭ ᱡᱮ ᱟᱭᱢᱟ ᱵᱚᱪᱷᱚᱨ ᱯᱚᱨ ᱦᱚᱭᱛᱳ ᱚᱠᱚ ᱭ ᱫᱚ ᱵᱟᱵᱚᱱ ᱧᱟᱯᱟᱢ ᱟᱠᱟᱱᱟ ᱟᱫᱚ ᱱᱚᱜᱼᱚᱭ ᱯᱟᱛᱟ ᱨᱮᱫᱚ ᱠᱤᱱᱛᱩ ᱠᱚ ᱦᱤᱡᱩᱜ ᱜᱮᱭᱟ ᱠᱚ ᱦᱮᱡ ᱡᱟᱣᱨᱟᱜ ᱟᱠᱚ ᱟᱫᱚ ᱦᱚᱸᱜ ᱚᱭ ᱵᱩᱜᱤ ᱡᱩᱫᱟᱹ ᱵᱚᱱ ᱧᱮᱯᱮᱞ ᱱᱟᱵᱚᱱ ᱨᱚᱯᱚᱲ ᱮᱱᱟᱵᱚᱱ ᱟᱫᱚ ᱦᱮᱸᱜ ᱮ ᱱᱤᱭᱟᱹᱜᱮ ᱯᱟᱛᱟ ᱨᱮᱫᱚ ᱟᱹᱰᱤ ᱨᱟᱹᱥᱠᱟᱹ ᱜᱮ ᱵᱩᱡᱷᱟᱹᱜᱼᱟ ᱯᱟᱛᱟ ᱦᱚᱸ ᱱᱤᱭᱟᱹᱜᱮ ᱢᱮᱱ ᱛᱮᱱᱟᱜ ᱫᱚ